ᱦᱮᱞᱳ ᱤᱧ ᱱᱚᱸᱜᱼᱚᱭ ᱜᱟᱡᱚᱞ ᱟᱠᱚᱱᱫᱟ ᱠᱷᱚᱱᱟᱜ ᱤᱧ ᱞᱟᱹᱭᱫᱟ ᱱᱤᱭᱟᱹ ᱫᱚ ᱪᱮᱫ ᱨᱮᱥᱴᱩᱨᱮᱱᱴ ᱨᱮ ᱪᱟᱞᱟᱣ ᱠᱟᱱᱟ ᱟᱨ ᱡᱩᱫᱤ ᱪᱟᱞᱟᱣ ᱠᱟᱱ ᱠᱷᱟᱡ ᱫᱚ ᱤᱧᱤᱧ ᱞᱟᱹᱭᱫᱟ ᱪᱮᱫ ᱤᱧᱟᱹᱜ ᱟᱨ ᱠᱚᱫᱤᱱ ᱯᱚᱨ ᱤᱧᱟᱹᱜ ᱡᱟᱱᱟᱢ ᱫᱤᱱ ᱢᱮᱱᱟᱜᱼᱟ ᱟᱫᱚ ᱚᱱᱟ ᱠᱷᱟᱹᱛᱤᱨ ᱛᱮ ᱤᱧ ᱱᱚᱰᱮᱧ ᱚᱰᱟᱨ ᱢᱟᱱᱮ ᱤᱧ ᱚᱱᱟ ᱦᱤᱥᱟᱹᱵ ᱛᱤᱧ ᱚᱰᱟᱨᱫᱟ ᱡᱮ ᱟᱞᱮ ᱚᱲᱟᱜ ᱨᱮ ᱚᱱᱟ ᱡᱟᱱᱟᱢ ᱫᱤᱱ ᱠᱷᱟᱹᱛᱤᱨ ᱛᱮ ᱚᱲᱟᱜ ᱨᱮ ᱯᱨᱳᱜᱨᱟᱢ ᱦᱩᱭᱩᱜᱼᱟ ᱛᱳ ᱟᱫᱚ ᱚᱱᱟ ᱞᱟᱹᱜᱤᱫ ᱫᱚ ᱡᱮ ᱤᱧ ᱢᱟᱱᱮ ᱱᱤᱭᱟᱹ ᱠᱚᱧ ᱚᱰᱟᱨᱟ ᱟᱨ ᱢᱟᱱᱮ ᱢᱤᱥᱴᱤ ᱥᱚᱱᱫᱮᱥ ᱫᱳᱭ ᱛᱟᱨᱯᱚᱨᱮ ᱦᱩᱭᱩᱜ ᱠᱟᱱᱟ ᱟᱨᱚ ᱮᱵᱮᱞ ᱮᱵᱮᱞ ᱡᱤᱱᱤᱥ ᱟᱫᱚ ᱚᱱᱟ ᱞᱟᱹᱜᱤᱫ ᱡᱮ ᱱᱤᱭᱟᱹ ᱨᱮᱭᱟᱜ ᱠᱷᱚᱨᱪᱟ ᱛᱤᱱᱟᱹᱜ ᱠᱟᱛᱮᱫ ᱯᱟᱲᱟᱜᱼᱟ ᱚᱱᱟ ᱦᱤᱥᱟᱹᱵ ᱛᱮ ᱡᱮ ᱛᱤᱱᱟᱹᱜ ᱠᱟᱛᱮᱫ ᱞᱟᱜᱟᱜᱼᱟ ᱮᱰᱵᱷᱟᱱᱥ ᱛᱤᱱᱟᱹᱜ ᱮᱢ ᱦᱩᱭᱩᱜᱼᱟ ᱚᱱᱟ ᱠᱚ ᱛᱷᱚᱲᱟᱜᱟᱱ ᱞᱟᱹᱭᱟᱹᱧ ᱯᱮ ᱟᱨ ᱪᱮᱫ ᱞᱮᱠᱟ ᱪᱮᱫ ᱞᱟᱜᱟᱜᱼᱟ ᱪᱮᱫ ᱞᱮᱠᱟ ᱪᱮᱫ ᱢᱟᱱᱮ ᱟᱭᱴᱮᱢ ᱟᱨᱚ ᱪᱮᱫ ᱪᱮᱫ ᱟᱭᱴᱮᱢ ᱢᱮᱱᱟᱜ ᱟᱥᱮ ᱟᱨᱚ ᱪᱮᱫ ᱟᱹᱰᱤ ᱫᱷᱚᱨᱚᱱ ᱨᱮᱱ ᱢᱮᱱᱟᱜ ᱠᱷᱟᱱ ᱛᱟᱦᱚᱞᱮ ᱚᱱᱟ ᱠᱟᱹᱴᱤᱡ ᱢᱟᱪᱷᱟ ᱞᱟᱹᱭᱟᱹᱧ ᱯᱮ ᱟᱨ ᱡᱩᱫᱤ ᱛᱟᱦᱮᱸ ᱞᱮᱱᱠᱷᱟᱱ ᱚᱱᱠᱟ ᱡᱩᱫᱤ ᱤᱧᱟᱹᱜ ᱚᱰᱟᱨ ᱡᱩᱫᱤᱯᱮ ᱦᱟᱛᱟᱣ ᱫᱟᱲᱮᱭᱟᱜ ᱠᱷᱟᱱ ᱛᱟᱦᱚᱞᱮ ᱟᱹᱰᱤᱜᱮ ᱱᱟᱯᱟᱭ ᱚᱱᱟ ᱞᱟᱹᱜᱤᱫ ᱜᱮ ᱟᱯᱮ ᱥᱟᱛᱮᱜ ᱢᱟᱱᱮ ᱤᱧᱟᱹᱜ ᱜᱟᱞᱢᱟᱨᱟᱣ ᱫᱚ ᱡᱩᱫᱤ ᱯᱮ ᱟᱯᱮ ᱯᱮ ᱠᱚᱱᱯᱷᱟᱨᱢ ᱫᱟᱲᱮᱭᱟᱜ ᱠᱷᱟᱱ ᱛᱟᱦᱚᱞᱮ ᱤᱧ ᱢᱮᱛᱟᱣᱟᱹᱧ ᱯᱮ ᱤᱧ ᱟᱯᱮ ᱱᱤᱭᱟᱹ ᱚᱰᱟᱨᱤᱧ ᱮᱢᱟ ᱯᱮ ᱜᱮᱭᱟ